ᱥᱴᱮᱢ ᱠᱚᱭᱮᱱ ᱥᱮ ᱪᱟᱹᱴᱟᱹᱱᱤ ᱡᱟᱣᱨᱟ ᱞᱟᱹᱜᱤᱫ ᱤᱧ ᱯᱳᱭᱞᱳ ᱛᱮᱧ ᱨᱤᱡᱷᱟᱹᱣ ᱞᱮᱱᱟ ᱤᱧ ᱜᱚᱲᱚᱢ ᱦᱟᱲᱟᱢᱵᱟ ᱧᱮᱞ ᱠᱟᱛᱮ ᱪᱮᱫᱟᱜ ᱥᱮ ᱤᱧ ᱡᱚᱠᱷᱚᱱ ᱟᱹᱰᱤ ᱠᱟᱹᱴᱤᱡ ᱤᱧ ᱛᱟᱦᱮᱠᱟᱱᱟ ᱛᱚᱠᱷᱚᱱ ᱤᱧ ᱜᱚᱲᱚᱢ ᱦᱟᱲᱟᱢᱵᱟᱧ ᱧᱮᱞᱮ ᱛᱟᱦᱮᱸᱜᱼᱟ ᱩᱱᱤ ᱠᱷᱩᱪᱨᱟᱹ ᱯᱚᱭᱥᱟ ᱠᱚᱭ ᱫᱚᱦᱚᱭ ᱛᱟᱦᱮᱸᱜ ᱩᱱᱤ ᱧᱮᱞ ᱧᱮᱞᱛᱮ ᱚᱱᱠᱟᱜᱮ ᱤᱧ ᱟᱭᱳ ᱵᱟᱡᱟᱨ ᱥᱮᱱ ᱠᱟᱛᱮ ᱢᱤᱫᱴᱟᱝ ᱠᱩᱵ ᱵᱷᱟᱬᱮᱭ ᱦᱟᱛᱟᱣ ᱞᱮᱫᱟ ᱩᱱᱤᱧ ᱧᱮᱞᱮ ᱛᱟᱦᱮᱸᱜᱼᱟ ᱠᱷᱩᱪᱨᱟᱹ ᱯᱚᱭᱥᱟ ᱠᱚ ᱚᱱᱟ ᱠᱩᱵ ᱵᱷᱟᱬᱨᱮᱭ ᱫᱚᱦᱚ ᱡᱟᱣᱨᱟᱭ ᱛᱟᱦᱮᱸᱜᱼᱟ ᱡᱟᱣᱨᱟ ᱡᱟᱣᱨᱟ ᱡᱟᱣᱨᱟᱛᱮ ᱚᱱᱟ ᱠᱩᱵ ᱵᱷᱟᱬ ᱯᱮᱨᱮᱡ ᱮᱱᱟ ᱠᱩᱵ ᱵᱷᱟᱬ ᱯᱮᱨᱮᱡ ᱮᱱ ᱠᱷᱟᱱᱮ ᱚᱱᱟ ᱠᱩᱵ ᱵᱷᱟᱬ ᱠᱚ ᱯᱚᱥᱟᱜ ᱠᱮᱫᱟ ᱯᱚᱥᱟᱜ ᱠᱟᱛᱮ ᱚᱱᱟ ᱯᱚᱭᱥᱟᱛᱮ ᱤᱧ ᱞᱟᱹᱜᱤᱫ ᱨᱩᱯᱟᱹ ᱢᱟᱞᱟ ᱨᱩᱯᱟᱹ ᱛᱚᱲᱟ ᱟᱨᱚ ᱟᱹᱰᱤ ᱟᱭᱢᱟ ᱡᱤᱱᱤᱥᱮ ᱦᱟᱛᱟᱣ ᱠᱮᱫᱟ ᱚᱱᱟ ᱧᱮᱞᱛᱮ ᱤᱧ ᱦᱚᱸ ᱯᱚᱭᱥᱟᱧ ᱫᱚᱦᱚ ᱠᱮᱫᱟ ᱤᱧ ᱦᱚᱸ ᱠᱩᱵ ᱵᱷᱟᱬ ᱠᱚ ᱦᱟᱛᱟᱣ ᱟᱹᱜᱩᱣᱟᱫᱤᱧᱟ ᱤᱧᱦᱚᱸᱧ ᱫᱚᱦᱚ ᱠᱮᱫᱟ ᱚᱱᱠᱟ ᱜᱮ ᱟᱨᱚ ᱱᱚᱜᱼᱚᱭ ᱡᱮ ᱵᱟᱥᱛᱚ ᱦᱤᱡᱩᱜ ᱪᱟᱞᱟᱜ ᱦᱩᱭᱩᱜ ᱜᱮᱭᱟ ᱵᱟᱥ ᱠᱚᱱᱴᱟᱠᱴᱟᱨ ᱠᱚ ᱵᱷᱟᱲᱟ ᱠᱚᱢ ᱜᱤᱧ ᱮᱢᱟ ᱠᱚ ᱛᱟᱦᱮᱸᱜᱼᱟ ᱚᱱᱮ ᱡᱮ ᱠᱷᱩᱪᱨᱟᱹ ᱠᱚᱭᱮᱱ ᱠᱚ ᱨᱩᱣᱟᱹᱲᱤᱧ ᱛᱟᱦᱮᱸᱜᱼᱟ ᱥᱮ ᱚᱱᱟ ᱠᱚᱦᱚᱸ ᱟᱨᱚᱧ ᱫᱚᱦᱚ ᱠᱟᱜ ᱛᱟᱦᱮᱸᱜᱼᱟ ᱚᱱᱠᱟᱜᱮ ᱫᱚᱦᱚ ᱫᱚᱦᱚᱛᱮ ᱫᱚᱦᱚ ᱫᱚᱦᱚᱛᱮ ᱟᱨᱚ ᱟᱹᱰᱤ ᱟᱭᱢᱟ ᱴᱟᱠᱟ ᱦᱩᱭᱮᱱᱟ ᱟᱹᱰᱤ ᱟᱭᱢᱟ ᱯᱚᱭᱥᱟ ᱥᱮ ᱴᱟᱠᱟ ᱦᱩᱭ ᱮᱱᱟ ᱚᱱᱟ ᱚᱱᱟᱛᱮ ᱟᱨᱚ ᱟᱹᱰᱤ ᱟᱭᱢᱟ ᱡᱤᱱᱤᱥᱤᱧ ᱦᱟᱛᱟᱣ ᱠᱮᱫᱟ ᱩᱱ ᱠᱷᱚᱱᱟᱜ ᱜᱮ ᱤᱧ ᱫᱚ ᱯᱩᱭᱥᱟᱹ ᱫᱚᱦᱚ ᱫᱚ ᱫᱚᱢᱮᱧ ᱠᱩᱥᱤᱭᱟᱜᱼᱟ ᱚᱱᱠᱟᱜᱮ ᱟᱨᱚ ᱡᱩᱫᱤ ᱢᱟᱱᱮ ᱠᱤᱪᱷᱩ ᱫᱷᱤᱨᱤ ᱧᱮᱞᱟᱵᱚᱱ ᱢᱩᱠᱛᱟ ᱞᱮᱠᱟ ᱧᱮᱞᱚᱜᱼᱟ ᱚᱱᱠᱟᱱ ᱫᱷᱤᱨᱤ ᱠᱚᱦᱚᱸ ᱤᱧᱫᱚᱹᱧ ᱫᱚᱦᱚ ᱡᱟᱣᱨᱟ ᱠᱟᱜ ᱜᱮᱭᱟ ᱪᱮᱫᱟᱜ ᱥᱮ ᱟᱵᱚ ᱵᱚᱱ ᱧᱮᱞᱟ ᱠᱤᱪᱷᱩ ᱡᱤᱱᱤᱥ ᱨᱮ ᱚᱱᱟ ᱫᱷᱤᱨᱤ ᱠᱚ ᱠᱟᱡᱮᱨᱮ ᱞᱟᱜᱟᱣ ᱦᱚᱸ ᱫᱟᱲᱮᱭᱟᱜᱼᱟ ᱚᱱᱠᱟᱜᱮ ᱯᱚᱭᱥᱟ ᱦᱳᱠ ᱫᱷᱤᱨᱤ ᱦᱳᱠ ᱟᱹᱰᱤ ᱠᱟᱹᱢᱤ ᱨᱮ ᱞᱟᱜᱟᱜᱼᱟ ᱟᱨ ᱠᱚᱭᱮᱱ ᱯᱚᱭᱥᱟ ᱫᱚ ᱤᱧ ᱫᱚ ᱱᱚᱣᱟ ᱠᱷᱟᱹᱛᱤᱨ ᱤᱧ ᱫᱚᱦᱚᱭ ᱜᱮᱭᱟ ᱢᱟᱱᱮ ᱫᱚᱦᱚ ᱫᱚᱦᱚᱛᱮ ᱟᱹᱰᱤ ᱟᱢᱫᱟ ᱦᱩᱭᱩᱜᱼᱟ ᱚᱱᱟᱛᱮ ᱟᱹᱰᱤ ᱡᱤᱱᱤᱥ ᱢᱤᱫ ᱫᱷᱟᱣᱛᱮᱢ ᱦᱟᱛᱟᱣ ᱫᱟᱲᱮᱭᱟᱜᱼᱟ ᱟᱨ ᱠᱚᱢ ᱠᱚᱢᱛᱮ ᱡᱟᱦᱟᱱ ᱡᱤᱱᱤᱥ ᱜᱮ ᱦᱟᱛᱟᱣ ᱵᱟᱝ ᱜᱟᱱᱚᱜᱼᱟ ᱥᱮ ᱫᱷᱮᱹᱨ ᱫᱷᱮᱹᱨ ᱛᱮ ᱠᱷᱟᱱ ᱟᱹᱰᱤ ᱟᱭᱢᱟ ᱡᱤᱱᱤᱥᱮᱢ ᱦᱟᱛᱟᱣ ᱫᱟᱲᱮᱭᱟᱜᱼᱟ ᱚᱱᱟ ᱛᱮ ᱤᱧᱫᱚᱹᱧ ᱞᱟᱹᱭᱟ ᱤᱧᱫᱚ ᱜᱚᱲᱚᱢ ᱦᱟᱲᱟᱢᱵᱟ ᱧᱮᱞ ᱠᱟᱛᱮᱜᱮᱧ ᱥᱮᱬᱟ ᱟᱠᱟᱫᱟ ᱠᱚᱭᱮᱱ ᱫᱚᱦᱚ ᱠᱚᱫᱚ ᱦᱩᱰᱤᱧ ᱨᱮᱫᱚ ᱩᱱᱤᱜᱮ ᱫᱚᱦᱚ ᱥᱮᱬᱟᱣᱟᱫᱤᱧ ᱛᱟᱦᱮᱸᱜᱼᱟ ᱟᱨ ᱩᱱᱤ ᱧᱮᱞ ᱛᱮᱜᱮ ᱤᱧᱫᱚᱹᱧ ᱨᱤᱡᱷᱟᱹᱣ ᱞᱮᱱ ᱛᱟᱦᱮᱸᱜᱼᱟ